ᱛᱤᱦᱤᱧᱟᱜ ᱫᱤᱱ ᱨᱮ ᱟᱵᱚ ᱵᱚᱱ ᱧᱮᱞ ᱞᱮᱠᱷᱟᱡ ᱥᱟᱨᱤ ᱜᱮ ᱟᱵᱚᱣᱟᱜ ᱵᱷᱟᱨᱚᱛ ᱫᱤᱥᱚᱢ ᱦᱚᱸ ᱱᱚᱣᱟ ᱫᱤᱥᱚᱢ ᱦᱚᱸ ᱵᱚᱞᱮ ᱮᱴᱟᱜ ᱠᱚ ᱫᱤᱥᱚᱢ ᱠᱚ ᱞᱮᱠᱟ ᱜᱮ ᱞᱟᱦᱟ ᱤᱫᱤᱭ ᱫᱟ ᱧᱮᱞ ᱞᱮᱠᱷᱟᱡ ᱵᱚᱱ ᱪᱟᱞᱟᱣᱮᱱ ᱫᱤᱱ ᱨᱮ ᱡᱮ ᱥᱟᱨᱤᱜᱮ ᱱᱚᱣᱟ ᱫᱤᱥᱚᱢ ᱨᱮ ᱟᱹᱰᱤ ᱠᱚᱥᱴᱚ ᱮᱨ ᱫᱩᱠ ᱨᱮ ᱦᱚᱲ ᱠᱚ ᱛᱟᱦᱮᱸ ᱠᱟᱱᱟ ᱪᱮᱠᱟᱞᱮᱠᱟ ᱛᱮ ᱦᱚᱨᱼᱰᱟᱦᱟᱨ ᱦᱚᱸ ᱚᱱᱟ ᱥᱚᱢᱚᱭ ᱨᱮ ᱢᱚᱸᱡ ᱵᱟᱝ ᱛᱟᱦᱮᱸ ᱠᱟᱱᱟ ᱟᱨ ᱛᱤᱦᱤᱧ ᱜᱟᱯᱟ ᱵᱚᱱ ᱧᱮᱞ ᱞᱮᱠᱷᱟ ᱡᱥᱟᱨᱤ ᱜᱮ ᱱᱚᱣᱟ ᱵᱷᱟᱨᱚᱛ ᱫᱤᱥᱚᱢ ᱦᱚᱸ ᱦᱚᱨ ᱰᱟᱦᱟᱨ ᱦᱚᱸ ᱟᱹᱰᱤ ᱢᱚᱸᱡ ᱱᱟᱯᱟᱭ ᱵᱮᱱᱟᱜ ᱠᱟᱱᱟ ᱟᱨ ᱱᱚᱣᱟ ᱨᱩᱣᱟᱹᱜ ᱦᱟᱥᱩᱜ ᱫᱤᱠ ᱫᱤᱭᱮ ᱵᱚᱱ ᱧᱮᱞ ᱞᱮᱠᱷᱟᱡ ᱨᱮᱸᱜᱮᱡ ᱱᱟᱪᱟᱨ ᱦᱚᱲ ᱵᱚᱱ ᱪᱤᱠᱤᱛᱥᱟ ᱛᱮ ᱵᱤᱱᱟᱹ ᱪᱤᱠᱤᱛᱥᱟ ᱛᱮᱠᱚ ᱜᱚᱡᱚᱜ ᱠᱟᱱ ᱛᱟᱦᱮᱸᱱᱟ ᱚᱱᱠᱟᱱ ᱱᱤᱭᱟᱹ ᱚᱠᱛᱚ ᱨᱮᱵᱚᱱ ᱧᱮᱞ ᱞᱮᱠᱷᱟᱡ ᱪᱟᱞᱩᱣᱟᱠᱟᱜ ᱟᱠᱚ ᱡᱮ ᱢᱤᱫᱴᱮᱡ ᱥᱟᱥᱛᱷᱚᱼᱥᱟᱛᱷᱤ ᱠᱟᱨᱰ ᱚᱱᱟ ᱥᱟᱥᱛᱷᱚ ᱥᱟᱛᱷᱤ ᱠᱟᱨᱰ ᱠᱷᱚᱡ ᱨᱮᱸᱜᱮᱡ ᱱᱟᱪᱟᱨ ᱦᱚᱲ ᱦᱚᱸ ᱡᱟᱦᱟᱸᱛᱤᱱᱟᱹᱜ ᱨᱩᱣᱟᱹ ᱦᱟᱥᱩ ᱢᱩᱥᱠᱤᱞ ᱨᱮᱠᱚ ᱯᱟᱲᱟᱜ ᱠᱟᱱ ᱨᱮᱦᱚᱸ ᱚᱱᱟ ᱥᱟᱥᱛᱷᱚ ᱥᱟᱛᱷᱤ ᱠᱷᱚᱡ ᱩᱱᱠᱩ ᱠᱚ ᱰᱟᱠᱴᱚᱨ ᱴᱷᱮᱡ ᱠᱚ ᱧᱮᱞ ᱦᱚᱪᱩᱜ ᱠᱟᱱᱟ ᱥᱮ ᱚᱱᱟᱠᱟᱱᱟᱜ ᱞᱟᱴᱩᱼᱞᱟᱴᱩ ᱚᱯᱟᱨᱮᱥᱚᱱ ᱠᱮᱥ ᱠᱚ ᱛᱟᱦᱮᱸᱱ ᱠᱷᱟᱡ ᱚᱱᱟ ᱦᱚᱸ ᱚᱱᱟ ᱥᱟᱥᱛᱷᱚ ᱥᱟᱛᱷᱤ ᱠᱷᱚᱡ ᱦᱩᱭᱩᱜ ᱠᱟᱱᱟ ᱚᱱᱟ ᱦᱚᱸᱵᱚᱱ ᱧᱮᱞ ᱠᱮᱭᱟ ᱱᱚᱣᱟ ᱫᱤᱥᱚᱢ ᱦᱚᱸ ᱟᱹᱰᱤ ᱟᱭᱢᱟ ᱜᱮ ᱩᱱᱱᱚᱛᱤᱣᱟᱠᱟᱱᱟ ᱟᱨ ᱚᱞᱚᱜ ᱯᱟᱲᱦᱟᱜ ᱫᱤᱠ ᱫᱤᱭᱮ ᱨᱮᱦᱚᱸ ᱵᱚᱱ ᱧᱮᱞ ᱞᱮᱠᱷᱟᱡ ᱚᱞᱚᱜ ᱯᱟᱲᱦᱟᱜ ᱦᱚᱸ ᱟᱹᱰᱤ ᱫᱤᱱ ᱠᱷᱚᱡ ᱱᱚᱣᱟ ᱫᱤᱥᱚᱢ ᱦᱚᱸ ᱮᱴᱟᱜ ᱫᱤᱥᱚᱢ ᱞᱮᱠᱟ ᱟᱭᱢᱟ ᱩᱱᱱᱚᱛᱤᱣᱟᱠᱟᱱᱟ ᱟᱭᱢᱟ ᱨᱚᱠᱚᱢᱟᱜ ᱠᱚᱢᱯᱤᱭᱩᱴᱟᱨ ᱦᱚᱸ ᱪᱟᱞᱩᱣᱟᱠᱟᱱᱟ ᱥᱮ ᱠᱚᱢᱯᱤᱭᱩᱴᱟᱨ ᱦᱚᱸ ᱪᱟᱞᱩᱣᱟᱠᱟᱱ ᱞᱟᱴᱩ ᱤᱥᱠᱩᱞ ᱠᱷᱚᱡ ᱠᱟᱴᱤᱡ ᱤᱥᱠᱩᱞ ᱠᱚᱨᱮ ᱦᱚᱸ ᱠᱚᱢᱯᱤᱭᱩᱴᱟᱨ ᱪᱟᱞᱩ ᱦᱮᱱᱟᱜᱼᱟ ᱟᱨ ᱜᱤᱫᱽᱨᱟᱹ ᱠᱚᱦᱚᱸ ᱱᱚᱣᱟ ᱠᱚᱢᱯᱤᱭᱩᱴᱟᱨ ᱠᱚ ᱪᱮᱫ ᱮᱫᱟ ᱟᱨ ᱟᱭᱢᱟ ᱨᱚᱠᱚᱢᱟᱜ ᱠᱟᱢᱤ ᱠᱚ ᱚᱱᱟ ᱠᱚᱢᱯᱤᱭᱩᱴᱟᱨ ᱨᱮ ᱦᱩᱭᱩᱜ ᱠᱟᱱᱟ ᱧᱮᱞ ᱞᱮᱠᱷᱟᱡ ᱵᱚᱱ ᱪᱟᱞᱟᱣᱮᱱ ᱫᱤᱱ ᱨᱮ ᱚᱯᱷᱤᱥ ᱨᱮ ᱪᱟᱞᱟᱣ ᱠᱟᱛᱮ ᱱᱚᱣᱟ ᱵᱤᱞ ᱠᱚ ᱡᱚᱢᱟ ᱦᱚᱴᱚ ᱠᱟᱜ ᱦᱩᱭᱩᱜ ᱠᱟᱱ ᱛᱟᱦᱮᱸ ᱠᱟᱱᱟ ᱟᱨ ᱤᱞᱮᱠᱴᱨᱤ ᱵᱤᱞ ᱠᱚ ᱥᱮ ᱱᱚᱣᱟ ᱮᱞᱟᱭ ᱥᱤ ᱥᱮ ᱴᱟᱠᱟ ᱵᱚᱱ ᱡᱚᱢᱟᱭ ᱚᱱᱟ ᱠᱚᱦᱚᱸ ᱚᱯᱷᱤᱥ ᱨᱮ ᱪᱟᱞᱟᱣ ᱠᱟᱛᱮ ᱡᱚᱢᱟ ᱦᱚᱴᱚ ᱠᱟᱜ ᱦᱩᱭᱩᱜ ᱠᱟᱱ ᱛᱟᱦᱮᱸᱱᱟ ᱟᱨ ᱛᱤᱦᱤᱧ ᱜᱟᱯᱟ ᱵᱚᱱ ᱧᱮᱞᱟ ᱥᱟᱨᱤᱜᱮ ᱱᱤᱛᱳᱝ ᱚᱲᱟᱜ ᱨᱮ ᱫᱩᱲᱩᱵ ᱠᱟᱛᱮ ᱚᱱᱟ ᱦᱩᱭᱩᱜ ᱠᱟᱱᱟ ᱟᱨ ᱡᱚᱢᱟᱜ ᱠᱟᱱᱟ ᱟᱨ ᱵᱟᱝ ᱪᱟᱞᱟᱜ ᱦᱩᱭᱩᱜ ᱠᱟᱱᱟ ᱱᱚᱣᱟ ᱫᱚ ᱟᱰᱤ ᱢᱟᱨᱟᱝ ᱢᱤᱫᱴᱮᱡ ᱩᱱᱱᱚᱛᱤ ᱠᱟᱱ ᱜᱮᱭᱟ ᱟᱨ ᱵᱷᱟᱨᱚᱛ ᱫᱤᱥᱚᱢ ᱦᱚᱸ ᱵᱟᱨᱦᱚ ᱫᱤᱥᱚᱢ ᱞᱮᱠᱟ ᱟᱰᱤ ᱟᱭᱢᱟ ᱩᱱᱱᱚᱛᱤ ᱦᱩᱭᱩᱜ ᱠᱟᱱᱟ ᱱᱚᱣᱟ ᱫᱤᱥᱚᱢ ᱦᱚᱸ ᱪᱮᱫᱞᱮᱠᱟ ᱵᱚᱱ ᱧᱮᱞᱟ ᱡᱮ ᱱᱚᱣᱟ ᱫᱤᱥᱚᱢ ᱦᱚᱸ ᱢᱤᱫᱴᱮᱡ ᱪᱚᱱᱫᱨᱚ ᱡᱟᱱ ᱚᱱᱟ ᱨᱚᱠᱮᱴ ᱚᱱᱟ ᱦᱚᱸ ᱱᱚᱣᱟ ᱵᱷᱟᱨᱚᱛ ᱫᱤᱥᱚᱢ ᱠᱷᱚᱡ ᱠᱚ ᱟᱲᱟᱜ ᱫᱟ ᱚᱱᱟᱛᱮ ᱥᱟᱨᱤᱜᱮ ᱱᱚᱣᱟ ᱵᱷᱟᱨᱚᱛ ᱫᱤᱥᱚᱢ ᱦᱚᱸ ᱟᱰᱤ ᱟᱭᱢᱟ ᱦᱚᱲ ᱢᱮᱱᱟᱜ ᱵᱚᱱᱟ ᱚᱱᱟᱛᱮ ᱟᱭᱢᱟ ᱩᱱᱱᱚᱛᱤ ᱦᱩᱭᱩᱜ ᱠᱟᱱᱟ ᱟᱨ ᱟᱭᱢᱟ ᱨᱚᱠᱚᱢ ᱫᱤᱠ ᱫᱤᱭᱮ ᱦᱚᱲ ᱦᱚᱸ ᱟᱭᱢᱟ ᱠᱚ ᱩᱱᱱᱚᱛᱤᱜ ᱠᱟᱱᱟ ᱶᱚᱱᱟᱜᱮ ᱵᱚᱞᱮ ᱤᱧ ᱦᱚᱸᱧ ᱢᱮᱱ ᱦᱚᱪᱚᱭ ᱫᱟ ᱥᱟᱨᱤᱜᱮ ᱵᱚᱞᱮ ᱱᱚᱣᱟᱜᱤᱧ ᱢᱮᱱᱮᱛ ᱠᱟᱱᱟ